ᱟᱞᱮ ᱱᱚᱰᱮ ᱫᱩᱭ ᱦᱟᱡᱟᱨ ᱥᱟᱛ ᱥᱟᱞ ᱨᱮ ᱱᱚᱝᱠᱟ ᱜᱮ ᱢᱤᱫᱴᱟᱝ ᱞᱟᱹᱴᱩ ᱰᱩᱵᱟᱹ ᱦᱮᱡ ᱞᱮᱱᱟ ᱛᱚ ᱰᱩᱵᱟᱹᱨᱮ ᱡᱮ ᱰᱩᱵᱟᱹ ᱦᱮᱡ ᱞᱮᱱᱟ ᱚᱲᱟᱜ ᱫᱩᱣᱟᱹᱨ ᱠᱚ ᱨᱟᱯᱩᱫ ᱮ ᱨᱟᱹᱯᱩᱫ ᱠᱮᱫ ᱛᱟᱞᱮᱭᱟ ᱵᱟᱹᱭᱦᱟᱹᱲ ᱨᱮᱱᱟᱜ ᱯᱷᱚᱥᱚᱞ ᱠᱚᱨᱮᱢᱟ ᱫᱩᱣᱟᱹᱨ ᱫᱩᱣᱟᱹᱨ ᱯᱷᱚᱥᱚᱞ ᱮᱢᱟᱱ ᱡᱟ ᱠᱤᱪᱷᱩ ᱞᱮ ᱪᱟᱥ ᱟᱵᱟᱫᱽ ᱞᱮᱫᱟ ᱡᱷᱚᱛᱚᱭ ᱜᱚᱡ ᱪᱟᱵᱟ ᱠᱮᱫᱟ ᱫᱩᱨᱡᱳᱠ ᱜᱮᱠᱚ ᱢᱮᱛᱟᱭ ᱠᱟᱱᱟ ᱛᱚ ᱥᱚᱨᱠᱟᱨ ᱦᱚᱲ ᱦᱚᱸ ᱠᱤᱪᱷᱩ ᱠᱚ ᱧᱮᱞ ᱞᱮᱫ ᱞᱮᱭᱟ ᱠᱤᱪᱷᱩ ᱫᱚ ᱵᱟᱠᱚ ᱧᱮᱞ ᱞᱮᱫ ᱞᱮᱭᱟ ᱚᱲᱟᱜ ᱫᱩᱣᱟᱹᱨ ᱱᱤᱛ ᱯᱚᱨᱡᱚᱱᱛᱚ ᱵᱟᱞᱮ ᱵᱮᱱᱟᱣ ᱫᱟᱲᱮᱣ ᱠᱟᱜᱼᱟ ᱥᱚᱨᱠᱟᱨ ᱦᱚᱲᱮ ᱢᱮᱱᱫᱟ ᱮᱢᱟ ᱯᱮᱭᱟ ᱠᱤᱱᱛᱩ ᱵᱟᱭ ᱮᱢᱟᱣᱞᱮ ᱠᱟᱱᱟ ᱚᱱᱟ ᱠᱚ ᱥᱚᱢᱚᱥᱛᱚ ᱠᱤᱪᱷᱩ ᱛᱮ ᱱᱤᱛᱳᱜ ᱦᱚᱸ ᱵᱟᱠᱚ ᱵᱮᱱᱟᱣ ᱠᱟᱫ ᱞᱮᱭᱟ ᱫᱩᱨᱡᱳᱜᱽ ᱜᱮ ᱢᱮᱱᱟᱜ ᱞᱮᱭᱟ ᱚᱱᱠᱟ ᱯᱚᱨ ᱯᱚᱨ ᱱᱤᱛ ᱫᱚ ᱤᱱᱟᱹ ᱯᱚᱨᱮ ᱫᱩ ᱦᱟᱡᱟᱨ ᱫᱚᱥ ᱥᱟᱞᱨᱮ ᱦᱮᱡ ᱞᱮᱱᱟ ᱢᱤᱫ ᱫᱚᱢ ᱚᱱᱠᱟᱜᱮ ᱚᱱᱟ ᱰᱩᱵᱟᱹ ᱥᱮ ᱡᱷᱚᱛᱚ ᱩᱲᱩᱡ ᱥᱩᱠᱩᱡ ᱠᱮᱫ ᱞᱮᱭᱟ ᱦᱚᱲ ᱠᱚ ᱥᱟᱱᱟᱢ ᱱᱚᱝᱠᱟ ᱠᱟᱛᱮᱫ ᱟᱨᱦᱚᱸ ᱟᱹᱰᱤ ᱢᱩᱥᱠᱤᱞ ᱞᱮ ᱛᱟᱦᱮᱸ ᱠᱟᱱᱟᱞᱮ ᱟᱫᱚ ᱱᱤᱛᱦᱚᱸ ᱛᱷᱚᱲᱟ ᱢᱩᱥᱠᱤᱞ ᱨᱮᱜᱮ ᱢᱮᱱᱟᱜ ᱞᱮᱭᱟ ᱛᱚᱵᱮ ᱪᱮᱫ ᱞᱮ ᱪᱤᱠᱟᱹᱭᱟ ᱵᱟᱞᱮ ᱪᱤᱠᱟᱹ ᱫᱟᱲᱮᱭᱟᱜ ᱠᱟᱱᱟ